ᱥᱟᱛᱮ ᱯᱟᱱᱰᱚᱵ ᱥᱚᱵᱷᱟᱯᱚᱛᱤ ᱤᱧ ᱢᱚᱱᱮᱭᱟ ᱡᱮ ᱟᱜᱮ ᱠᱟᱨ ᱠᱷᱚᱱᱰᱚ ᱛᱮᱦᱮᱧᱼᱜᱟᱯᱟ ᱫᱚ ᱟᱹᱰᱤ ᱩᱱᱱᱚᱛᱤ ᱦᱩᱭᱟᱠᱟᱱᱟ ᱮᱵᱚᱝ ᱟᱜᱮ ᱟᱭᱢᱟ ᱮᱱ ᱡᱤᱭᱳ ᱟᱛᱳ ᱴᱚᱞᱟ ᱨᱮ ᱴᱚᱞᱟᱼᱴᱚᱞᱟ ᱮᱱ ᱡᱤᱭᱳ ᱠᱚ ᱠᱷᱩᱞᱟᱹᱣ ᱠᱟᱫᱟ ᱛᱟᱨᱯᱚᱨᱮ ᱟᱛᱳ ᱨᱮᱱ ᱜᱤᱫᱽᱨᱟᱹ ᱠᱚ ᱟᱭᱢᱟ ᱠᱤᱪᱷᱩ ᱥᱤᱠᱠᱷᱟ ᱠᱚ ᱧᱟᱢ ᱫᱟ ᱮᱵᱚᱝ ᱡᱟᱦᱟᱸ ᱮᱱ ᱡᱤᱭᱳ ᱫᱟᱨᱟᱭ ᱡᱟᱦᱟᱸᱭ ᱠᱚ ᱜᱤᱫᱽᱨᱟᱹ ᱯᱚᱭᱥᱟ ᱚᱵᱷᱟᱵ ᱛᱮ ᱴᱤᱭᱩᱥᱚᱱ ᱠᱚ ᱵᱟᱠᱚ ᱯᱟᱲᱦᱟᱣ ᱫᱟᱲᱮᱭᱟᱜ ᱠᱟᱱ ᱛᱟᱦᱮᱱᱟ ᱩᱱᱠᱩ ᱚᱱᱟ ᱮᱱᱡᱤᱭᱳ ᱫᱟᱨᱟᱭᱛᱮ ᱴᱤᱭᱩᱥᱚᱱ ᱵᱟ ᱠᱚᱢᱯᱤᱭᱩᱴᱟᱨ ᱚᱱᱮ ᱠᱤᱪᱷᱩ ᱴᱨᱮᱱᱤᱝ ᱠᱚ ᱧᱟᱢ ᱫᱟ ᱡᱟᱛᱮ ᱚᱱᱮᱠ ᱩᱱᱱᱚᱛᱤ ᱦᱩᱭ ᱠᱟᱱ ᱛᱟᱠᱚᱣᱟ